ᱤᱧ ᱡᱚᱠᱷᱚᱱ ᱥᱟᱱᱛᱟᱞᱤ ᱛᱮ ᱨᱚᱲ ᱥᱳᱢᱚᱭ ᱚᱥᱩᱵᱤᱫᱟ ᱫᱚ ᱨᱚᱲ ᱥᱳᱢᱚᱭ ᱫᱚ ᱚᱥᱩᱵᱤᱫᱟ ᱫᱚ ᱵᱟᱹᱧ ᱵᱩᱡᱷᱟᱣᱟ ᱪᱮᱫᱟᱜ ᱵᱟᱝ ᱥᱟᱱᱛᱟᱞᱤ ᱨᱚᱲ ᱵᱩᱡᱷᱟᱹᱣ ᱫᱚᱧ ᱵᱩᱡᱷᱟᱣ ᱜᱮᱭᱟ ᱛᱷᱚᱲᱟ ᱮᱴᱠᱮ ᱴᱚᱲᱮ ᱧᱚᱜ ᱜᱮᱧ ᱵᱩᱷᱟᱹᱣᱟ ᱪᱮᱫᱟᱜ ᱵᱟᱝ ᱥᱮᱨᱚᱠᱚᱢ ᱨᱚᱲ ᱦᱚᱸ ᱟᱵᱚ ᱥᱮᱭᱟᱜ ᱨᱚᱲ

ᱡᱚᱛᱚ ᱨᱚᱠᱚᱢ ᱵᱟᱹᱧ ᱵᱟᱲᱟᱭᱟ ᱚᱱᱟ ᱛᱮᱢᱟ

ᱠᱚᱥᱴᱚ ᱫᱚ ᱵᱟᱝ ᱵᱚᱞᱮ ᱨᱚᱲ ᱫᱚ ᱢᱚᱡᱽ ᱜᱮᱧ ᱟᱹᱭᱠᱟᱹᱣᱟ ᱥᱟᱱᱛᱟ ᱞᱤ ᱛᱮ ᱨᱚᱲ ᱱᱟᱯᱟᱭ ᱜᱮ ᱚᱞ ᱚᱠᱛᱚ ᱥᱳᱢᱳᱭ ᱡᱮ ᱥᱟᱱᱛᱟᱞᱤ ᱛᱮᱢ ᱨᱚᱲᱟ ᱟᱹᱰᱤ ᱢᱚᱡᱽ ᱜᱮ ᱨᱚᱲ ᱯᱚᱨ ᱚᱞ ᱚᱞ ᱥᱳᱢᱚᱭ ᱡᱮ ᱚᱠᱷᱚᱨ ᱠᱚ ᱵᱟᱢ ᱪᱤᱱᱦᱟᱹᱯ ᱞᱮᱠᱷᱟᱡ ᱛᱳ ᱚᱱᱟ ᱚᱞ ᱛᱳ ᱟᱨ ᱵᱟᱢ ᱪᱤᱫ ᱚᱞ ᱫᱟᱲᱮᱭᱟᱜᱼᱟ ᱪᱮᱫᱟᱜ ᱵᱟᱝ ᱨᱚᱲ ᱫᱚ ᱢᱤᱫ ᱜᱷᱟᱹᱲᱤᱡ ᱛᱮᱢ ᱨᱚᱲ ᱫᱟᱲᱮᱭᱟᱜᱼᱟ ᱥᱟᱱᱛᱟᱞ ᱛᱮᱫᱚ ᱠᱤᱱᱛᱩ ᱚᱞ ᱴᱩᱠᱩᱱ ᱜᱮ ᱛᱷᱚᱲᱟ ᱵᱟᱢ ᱥᱮᱲᱟ ᱞᱮᱠᱷᱟᱡ ᱫᱚ ᱵᱟᱢ ᱚᱞ ᱫᱟᱲ ᱮᱭᱟᱜᱼᱟ ᱥᱮᱲᱟ ᱞᱮᱠᱷᱟᱡ ᱮᱢ ᱴᱷᱤᱠ ᱚᱞ ᱥᱳᱢᱳᱭ ᱦᱚᱸ ᱚᱥᱩᱵᱤᱫᱟ ᱟᱢᱟᱜ ᱵᱟᱝ ᱦᱩᱭᱩᱜ ᱛᱟᱢᱟ